ᱦᱮᱞᱳ ᱞᱟᱹᱭᱫᱟᱹᱧ ᱵᱩᱫᱽᱫᱷᱚ ᱵᱟᱹᱵᱩᱢ ᱞᱟᱹᱭᱫᱟ ᱛᱟᱦᱚᱞᱮ ᱪᱟᱥ ᱟᱵᱟᱫ ᱪᱮᱫ ᱞᱮᱠᱟ ᱱᱮᱛᱟᱨ ᱫᱚ ᱱᱮᱛᱟᱨ ᱫᱚ ᱪᱮᱫ ᱰᱟᱝᱨᱤ ᱱᱟᱦᱮᱞ ᱥᱮ ᱱᱚᱜᱼᱚᱭ ᱱᱚᱣᱟ ᱱᱮᱛᱟᱨ ᱤᱧᱡᱤᱱ ᱴᱨᱟᱴᱠᱟᱨ ᱠᱚᱠᱚ ᱛᱩᱫ ᱠᱟᱜ ᱱᱚᱣᱟ ᱛᱮᱜᱮ ᱪᱟᱥ ᱵᱟᱲᱟ ᱦᱩᱭᱩᱜ ᱠᱟᱱᱟ ᱛᱟᱦᱚᱞᱮ ᱤᱨ ᱫᱟᱞ ᱠᱚᱫᱚ ᱛᱟᱦᱚᱞᱮ ᱯᱟᱹᱦᱤᱞ ᱞᱮᱠᱟ ᱫᱚ ᱵᱟᱝ ᱦᱩᱭᱩᱜ ᱠᱟᱱᱟ ᱛᱮᱢᱚᱱ ᱞᱮᱠᱟ ᱫᱚ ᱱᱚᱣᱟ ᱛᱤᱡᱩ ᱠᱚ ᱵᱟᱠᱚ ᱡᱚᱢᱫᱟ ᱟᱪᱪᱷᱟ ᱚᱱᱟᱜᱤᱧ ᱞᱟᱹᱭᱮᱜ ᱠᱟᱱ ᱛᱟᱦᱮᱱᱟ ᱪᱮᱫᱞᱮᱠᱟ ᱪᱟᱥ ᱠᱚ ᱦᱩᱭᱩᱜ ᱠᱟᱱᱟ ᱴᱷᱤᱠ ᱜᱮᱭᱟ ᱛᱟᱦᱚᱞᱮ ᱢᱟ ᱴᱷᱤᱠ ᱜᱮᱭᱟ